ᱟᱛᱩ ᱴᱚᱞᱟ ᱨᱮᱫᱚ ᱥᱚᱨᱠᱟᱨᱤ ᱥᱟᱥᱚᱱ

ᱵᱟᱭ ᱪᱟᱞᱟᱜᱼᱟ ᱪᱮᱫᱟᱜ ᱥᱮ ᱟᱵᱚᱣᱟᱜ ᱟᱹᱛᱩᱨᱮᱫᱚ ᱜᱨᱟᱢᱥᱚᱵᱷᱟ ᱡᱟᱦᱟᱸ ᱠᱤ ᱟᱵᱚᱭᱤᱡ ᱢᱟᱺᱡᱷᱤᱵᱟᱵᱟ ᱦᱚᱛᱮᱛᱮ

ᱟᱵᱚ ᱟᱛᱩᱦᱚᱲ

ᱥᱚᱯᱚᱦᱚᱫ ᱞᱮᱠᱟᱛᱮᱜᱮ ᱡᱟᱦᱟᱱ ᱠᱟᱹᱢᱤᱜᱮ ᱛᱚᱨᱟᱣ ᱦᱩᱭᱩᱜᱼᱟ ᱩᱱᱠᱩᱣᱟᱜ ᱥᱚᱯᱚᱦᱚ ᱜᱚᱲᱚᱥᱚᱯᱚᱦᱚᱫ ᱟᱹᱰᱤᱜᱮ ᱞᱟᱹᱠᱛᱤᱭᱟ ᱪᱮᱫᱟᱜ ᱥᱮ ᱟᱹᱛᱩ ᱴᱚᱞᱟᱨᱮ ᱡᱟᱦᱟᱱ ᱥᱚᱨᱠᱟᱨᱤ ᱠᱟᱹᱢᱤ ᱠᱚ ᱪᱟᱞᱟᱜᱼᱟ ᱚᱱᱟ ᱞᱟᱹᱜᱤᱫ ᱟᱵᱚ ᱟᱹᱛᱩᱦᱚᱲᱠᱚ ᱜᱨᱟᱢᱥᱚᱵᱷᱟ ᱠᱚ ᱫᱩᱯᱲᱩᱵᱼᱟ